ᱟᱞᱮ ᱴᱚᱴᱷᱟ ᱨᱮᱭᱟᱜ ᱡᱟᱦᱟᱸ ᱥᱟᱪᱟᱨᱦᱮᱫ ᱫᱩᱨᱤᱵ ᱢᱮᱱᱟᱜᱼᱟ ᱚᱱᱟ ᱡᱮᱞᱮᱠᱟ ᱦᱩᱭᱩᱜ ᱠᱟᱱᱟ ᱛᱮᱨᱮᱞ ᱫᱟᱨᱮ ᱛᱮᱨᱮᱞ ᱥᱟᱠᱟᱢ ᱛᱮᱨᱮᱞ ᱡᱚ ᱥᱟᱶᱛᱮ ᱠᱩᱫ ᱵᱤᱞᱤ ᱠᱚ ᱥᱟᱨᱡᱚᱢ ᱥᱟᱠᱟᱢ ᱥᱟᱨᱡᱚᱢ ᱫᱟᱹᱛᱟᱹᱱᱤ ᱠᱚ ᱵᱤᱨᱼᱵᱩᱨᱩ ᱠᱚᱨᱮᱱᱟᱜ ᱡᱟᱦᱟᱸ ᱞᱮᱠᱟ ᱧᱟᱢᱚᱜᱼᱟ ᱚᱱᱟ ᱥᱟᱶ ᱥᱟᱶᱛᱮ ᱨᱟᱱ ᱢᱩᱨᱜᱟᱹᱱ ᱠᱚ ᱡᱮᱞᱮᱠᱟ ᱠᱟᱹᱞᱤ ᱵᱟᱹᱦᱩ ᱵᱤᱨ ᱠᱚᱨᱮᱜ ᱧᱟᱢᱚᱜᱼᱟ ᱚᱱᱟ ᱥᱟᱶ ᱥᱟᱶᱛᱮ ᱟᱹᱰᱤᱜᱟᱱ ᱨᱟᱱ ᱢᱩᱨᱜᱟᱹᱱ ᱱᱟᱹᱲᱤ ᱠᱚ ᱡᱟᱦᱟᱸ ᱞᱮᱠᱟ ᱧᱟᱢᱚᱜᱼᱟ ᱠᱟᱹᱞᱤ ᱵᱟᱹᱦᱩ ᱥᱟᱶᱛᱮ ᱟᱨᱦᱚᱸ ᱢᱮᱱᱟᱜᱼᱟ ᱫᱟᱨᱮᱼᱱᱟᱹᱲᱤ ᱠᱚ ᱡᱟᱦᱟᱸ ᱞᱮᱠᱟ ᱢᱮᱱᱟᱜᱼᱟ ᱢᱮᱱᱛᱮ ᱜᱟᱱᱚᱜᱼᱟ ᱥᱟᱨᱡᱚᱢᱵᱤᱨ ᱨᱮ ᱥᱟᱨᱡᱚᱢ ᱫᱟᱨᱮ ᱚᱱᱟ ᱥᱟᱠᱟᱢ ᱯᱷᱩᱲᱩᱜᱟᱵᱚᱱ ᱯᱟᱛᱲᱟᱭᱟᱵᱚᱱ ᱚᱱᱟᱨᱮ ᱫᱟᱠᱟ ᱩᱛᱩ ᱡᱚᱢ ᱜᱟᱱᱚᱜᱼᱟ ᱢᱮᱱᱠᱷᱟᱱ ᱚᱱᱟᱫᱚ ᱯᱨᱟᱠᱨᱤᱛᱤᱠ ᱠᱷᱚᱱ ᱡᱟᱦᱟᱸ ᱵᱚᱱ ᱧᱟᱢ ᱟᱵᱚᱱ ᱥᱟᱪᱟᱨᱦᱮᱫ ᱫᱩᱨᱤᱵ ᱨᱮ ᱡᱟᱦᱟᱸ ᱵᱚᱱ ᱧᱟᱢᱟᱵᱚᱱ ᱚᱱᱟ ᱜᱮ ᱢᱮᱱ ᱜᱟᱱᱚᱜᱼᱟ ᱚᱱᱟ ᱥᱟᱶ ᱥᱟᱶ ᱛᱮ ᱢᱮᱱ ᱜᱟᱱᱚᱜᱼᱟ ᱡᱮ ᱢᱩᱨᱩᱫ ᱥᱟᱠᱟᱢ ᱦᱚᱸ ᱟᱹᱰᱤ ᱞᱟᱹᱠᱛᱤᱭᱟᱱ ᱜᱮᱭᱟ ᱢᱩᱨᱩᱫ ᱥᱟᱠᱟᱢ ᱡᱮᱞᱮᱠᱟ ᱠᱤᱨᱤᱧ ᱟᱹᱠᱷᱨᱤᱧ ᱨᱮ ᱱᱤᱛᱚᱜ ᱫᱚ ᱦᱟᱴ ᱠᱚᱨᱮᱫ ᱦᱚᱸ ᱧᱟᱢᱚᱜ ᱠᱟᱱᱟ ᱚᱱᱟ ᱥᱟᱶᱛᱮ ᱵᱟᱹᱨᱩ ᱵᱤᱞᱤ ᱵᱟᱹᱨᱩ ᱡᱟᱝ ᱵᱟᱹᱨᱩ ᱥᱩᱱᱩᱢ ᱚᱱᱟ ᱥᱟᱶᱛᱮ ᱛᱮᱨᱮᱞ ᱥᱟᱠᱟᱢ ᱛᱮᱨᱮᱞ ᱡᱚ ᱛᱮᱨᱮᱞ ᱯᱩᱸᱜᱤ ᱵᱮᱱᱟᱣ ᱞᱟᱹᱜᱤᱫ ᱛᱮ ᱛᱮᱨᱮᱞ ᱥᱟᱠᱟᱢ ᱡᱮᱞᱮᱠᱟ ᱟᱹᱰᱤ ᱞᱟᱹᱠᱛᱤ ᱜᱮᱭᱟ ᱚᱱᱟ ᱦᱚᱸ ᱯᱨᱟᱠᱨᱤᱛᱤᱠ ᱠᱷᱚᱱ ᱵᱚᱱ ᱧᱟᱢᱟ ᱚᱱᱟ ᱚᱱᱠᱟᱜᱮ ᱧᱮᱞ ᱜᱟᱱᱚᱜᱼᱟ ᱡᱮ ᱟᱞᱮ ᱴᱚᱴᱷᱟ ᱡᱟᱭᱜᱟ ᱨᱮ ᱡᱟᱦᱟᱸᱞᱮᱠᱟ ᱛᱟᱨᱚᱵ ᱡᱚ ᱛᱟᱨᱚᱵ ᱵᱤᱞᱤ ᱛᱟᱨᱚᱵ ᱫᱟᱨᱮ ᱚᱱᱟ ᱠᱚᱦᱚᱸ ᱟᱹᱰᱤ ᱞᱟᱹᱠᱛᱤᱭᱟᱱ ᱡᱤᱱᱤᱥ ᱠᱟᱱᱟ ᱚᱱᱠᱟ ᱜᱮ ᱟᱨᱦᱚᱸ ᱡᱩᱫᱤ ᱧᱮᱞ ᱜᱟᱱᱚᱜᱼᱟ ᱟᱨᱚ ᱚᱱᱠᱟ ᱡᱩᱫᱤ ᱵᱚᱱ ᱧᱮᱞᱟᱵᱚᱱ ᱮᱱᱠᱷᱟᱱ ᱟᱨᱦᱚᱸ ᱚᱱᱠᱟ ᱜᱮᱵᱚᱱ ᱧᱟᱢᱟᱵᱚᱱ ᱦᱟᱴ ᱵᱟᱦᱟ ᱡᱟᱦᱟᱸ ᱞᱮᱠᱟ ᱢᱟᱞᱟ ᱠᱚᱨᱮ ᱵᱚᱱ ᱵᱮᱱᱟᱣᱟᱵᱚᱱ ᱚᱱᱟ ᱦᱚᱸ ᱥᱟᱪᱟᱨᱦᱮᱫ ᱵᱮᱵᱥᱟ ᱨᱮ ᱠᱟᱹᱢᱤ ᱵᱮᱵᱚᱦᱟᱨ ᱦᱩᱭᱩᱜ ᱜᱮᱭᱟ ᱚᱱᱟ ᱥᱟᱶᱛᱮ ᱵᱟᱦᱟ ᱡᱮᱞᱮᱠᱟ ᱵᱟᱦᱟ ᱢᱮᱱᱫᱚ ᱜᱟᱱᱚᱜᱼᱟ

ᱥᱟᱨᱡᱚᱢ ᱵᱟᱦᱟ ᱫᱚ ᱵᱟᱦᱟ ᱨᱮᱵᱚᱱ ᱞᱟᱜᱟᱣᱟ ᱚᱱᱟ ᱥᱟᱶ ᱥᱟᱶᱛᱮ ᱡᱩᱫᱤ ᱵᱚᱱ ᱧᱮᱞ ᱟᱵᱚᱱ ᱡᱟᱦᱟᱸ ᱜᱮ ᱦᱟᱸᱜ ᱨᱟᱱ ᱞᱮᱠᱟᱛᱮ ᱢᱩᱨᱩᱫ ᱵᱟᱦᱟ ᱦᱚᱸ ᱨᱟᱱ ᱢᱩᱨᱜᱟᱹᱱ ᱨᱮ ᱞᱟᱜᱟᱣ ᱟᱠᱚ ᱟᱨᱦᱚᱸ ᱟᱭᱢᱟ ᱚᱱᱠᱟ ᱜᱮ ᱢᱮᱱᱟᱜᱼᱟ ᱮᱱᱠᱷᱟᱱ ᱱᱤᱛᱚᱜ ᱫᱚ ᱤᱱᱟᱹᱜ ᱫᱷᱟᱹᱵᱤᱡ ᱜᱮ